ᱤᱧ ᱨᱮᱱ ᱵᱚᱱᱫᱷᱩ ᱟᱜ ᱯᱨᱟᱭ ᱢᱤᱫ ᱵᱤᱜᱷᱟᱹ ᱜᱟᱱᱨᱮ ᱵᱟᱜᱟᱱ ᱮ ᱵᱮᱱᱟᱟᱣ ᱟᱠᱟᱫᱟ ᱵᱟᱜᱟᱱ ᱨᱮ ᱚᱱᱮᱠ ᱨᱚᱠᱚᱢ ᱯᱷᱚᱞ ᱫᱟᱨᱮ ᱨᱚᱦᱚᱭ ᱟᱠᱟᱫᱟ ᱵᱟᱜᱟᱱ ᱠᱚ ᱟᱹᱰᱤ ᱟᱸᱴ ᱜᱮ ᱱᱳᱝᱨᱟ ᱛᱟᱸᱦᱮ ᱠᱟᱱ ᱛᱟᱭᱟ ᱟᱨ ᱵᱟᱜᱟᱱ ᱨᱮ ᱫᱟᱨᱮ ᱠᱚᱦᱚᱸ ᱵᱟᱭ ᱡᱚᱛᱱᱚᱭᱮᱫ ᱛᱟᱸᱦᱮᱱᱟ ᱤᱧ ᱢᱤᱫ ᱥᱚᱢᱚᱭ ᱤᱧ ᱢᱮᱛᱟᱭ ᱠᱟᱱᱟ ᱮᱭᱟ ᱵᱚᱱᱫᱷᱩ ᱟᱢᱟᱜ ᱵᱟᱜᱟᱱ ᱨᱮᱫᱚ ᱯᱷᱚᱞᱚᱱ ᱦᱚ ᱯᱷᱚᱞᱚᱱ ᱦᱚᱸ ᱟᱭᱢᱟ ᱜᱮ ᱦᱩᱭᱩᱜᱼᱟ ᱪᱚᱞᱚᱥᱮ ᱜᱷᱟᱥ ᱠᱚᱞᱟᱝ ᱥᱟᱯᱷᱟ ᱠᱟᱜ ᱜᱮ ᱜᱚᱲᱟ ᱠᱚᱞᱟᱝ ᱜᱚᱲᱟ ᱠᱚᱞᱟᱝ ᱯᱩ ᱟᱜ ᱜᱮ ᱜᱩᱨᱤᱪ ᱦᱟᱥᱟ ᱞᱟᱝ ᱮᱢᱟᱜ ᱜᱮ ᱢᱮᱱᱠᱷᱟᱱ ᱱᱤᱭᱟ ᱛᱚᱨᱚᱯᱷ ᱛᱮᱜᱮ ᱵᱚᱪᱷᱚᱨ ᱥᱮ ᱢᱟᱥᱮ ᱯᱷᱚᱞᱚᱱ ᱟᱭ ᱦᱚᱸ ᱰᱷᱮᱨᱚᱜ ᱛᱟᱢᱟ ᱟᱪᱪᱷᱟ ᱥᱩᱯᱟᱹᱨᱤ ᱥᱚᱢᱚᱥᱥᱟ ᱠᱚᱫᱚ ᱚᱢᱱᱠᱟᱜᱮ ᱱᱟᱲᱠᱮᱞ ᱥᱚᱢᱚᱭ ᱱᱟᱲᱠᱮᱞ ᱦᱚᱸ ᱯᱷᱚᱞᱚᱱ ᱦᱩᱭᱩᱜ ᱛᱟᱢᱟ ᱥᱩᱯᱟᱨᱤ ᱱᱟᱲᱠᱮᱞ ᱠᱟᱱᱴᱷᱟᱲ ᱠᱚ ᱡᱚᱜ ᱛᱟᱢᱟ ᱟᱨ ᱢᱤᱫ ᱥᱮᱫ ᱫᱚ ᱵᱟᱦᱟ ᱞᱟᱝ ᱨᱚᱦᱚᱭ ᱞᱮᱜᱮ ᱡᱟᱛᱮ ᱟᱨᱚ ᱟᱭ ᱰᱷᱮᱨᱚᱜ ᱛᱟᱢ